ᱤᱧ ᱴᱤᱵᱷᱤ ᱨᱮ ᱴᱤᱵᱷᱤ ᱥᱳᱧ ᱧᱮᱞ ᱛᱟᱦᱮᱸᱫ ᱮᱱᱮᱡ ᱨᱮᱭᱟᱜ ᱟᱨ ᱤᱭᱩᱴᱩᱵ ᱪᱮᱱᱮᱞ ᱨᱮᱦᱚᱸ ᱟᱭᱢᱟ ᱨᱚᱠᱚᱢ ᱮᱱᱮᱡ ᱥᱮᱨᱮᱧ ᱤᱧ ᱧᱮᱞ ᱟᱠᱟᱫᱼᱟ ᱚᱱᱟ ᱠᱚ ᱢᱚᱫᱽᱫᱷᱮ ᱡᱮᱢᱚᱱ ᱢᱮᱱᱟᱜᱼᱟ ᱢᱳᱵᱟᱭᱤᱞ ᱠᱚᱨᱮ ᱦᱚᱸᱧ ᱧᱮᱞ ᱟᱠᱟᱫᱼᱟ ᱤᱭᱩᱴᱩᱵ ᱨᱮᱦᱚᱸᱧ ᱧᱮᱞ ᱟᱠᱟᱫᱼᱟ ᱤᱭᱩᱴᱩᱵ ᱪᱮᱱᱮᱞ ᱨᱮ ᱟᱨ ᱴᱤᱵᱷᱤ ᱥᱳ ᱨᱤᱧ ᱧᱮᱞ ᱟᱠᱟᱫ ᱴᱤᱵᱷᱤ ᱥᱳ ᱨᱮᱫᱚ ᱡᱟᱹᱥᱛᱤᱧ ᱧᱮᱞ ᱵᱟᱲᱟ ᱟᱠᱟᱫᱼᱟ ᱦᱤᱯᱦᱚᱯ ᱰᱮᱱᱥ ᱨᱚᱵᱚᱱᱫᱨᱚ ᱱᱤᱛᱛᱚ ᱠᱚᱠᱚ ᱮᱱᱮᱡ ᱵᱟᱲᱟᱜᱼᱟ ᱟᱨ ᱵᱨᱮᱠ ᱰᱮᱱᱥ ᱠᱷᱚᱱ ᱦᱚᱸ ᱟᱨ ᱢᱳᱵᱟᱭᱤᱞ ᱨᱮᱫᱚᱧ ᱧᱮᱞ ᱟᱠᱟᱫᱼᱟ ᱚᱠᱚᱭ ᱠᱚ ᱦᱚᱲ ᱥᱮᱨᱮᱧ ᱢᱩᱫᱽᱨᱮ ᱟᱨ ᱞᱟᱜᱽᱲᱮ ᱮᱱᱮᱡ ᱥᱚᱦᱨᱟᱭ ᱠᱚᱨᱮᱫ ᱡᱟᱦᱟᱸ ᱠᱚ ᱮᱱᱮᱡ ᱵᱟᱲᱟᱜᱼᱟ ᱵᱟᱯᱞᱟ ᱠᱚ ᱮᱱᱮᱡ ᱱᱟᱜᱽᱯᱩᱨᱤ ᱮᱱᱮᱡ ᱚᱱᱟᱠᱚ ᱥᱮᱨᱮᱧ ᱨᱮᱭᱟᱜ ᱮᱱᱮᱡ ᱚᱱᱟ ᱠᱚ